ᱟᱞᱮ ᱚᱲᱟᱜ ᱥᱩᱨ ᱨᱮ ᱫᱟᱜ ᱨᱮᱱᱟᱜ ᱵᱮᱵᱚᱥᱛᱷᱟ ᱵᱟᱹᱱᱩᱜ ᱟᱱ ᱛᱮ ᱪᱟᱥᱵᱟᱥ ᱥᱮ ᱡᱚᱢ ᱫᱟᱜ ᱞᱟᱹᱜᱤᱫ ᱦᱚᱸ ᱟᱹᱰᱤ ᱟᱭᱢᱟ ᱠᱚᱥᱴᱚ ᱦᱩᱭᱩᱜᱼᱟ ᱚᱱᱟ ᱤᱭᱟᱹ ᱛᱮᱜᱮ ᱥᱮ ᱯᱩᱠᱷᱨᱤ ᱠᱷᱚᱱ ᱟᱹᱰᱤ ᱥᱟᱺᱜᱤᱧ ᱠᱷᱚᱱ ᱟᱹᱜᱩ ᱦᱩᱭᱩᱜᱼᱟ ᱟᱨ ᱪᱟᱥᱵᱟᱥ ᱦᱚᱸ ᱵᱟᱭ ᱦᱩᱭ ᱫᱟᱲᱮᱭᱟᱜᱼᱟ ᱚᱱᱟ ᱠᱚ ᱢᱮᱱ ᱠᱟᱛᱮᱫ ᱜᱮ ᱟᱹᱛᱩ ᱨᱤᱱ ᱢᱩᱠᱷᱤᱭᱟᱹ ᱥᱮ ᱯᱚᱧᱪᱟᱭᱮᱛ ᱠᱚᱢᱤᱴᱤ ᱠᱷᱚᱱ ᱵᱮᱵᱚᱥᱛᱟ ᱵᱮᱵᱚᱥᱛᱟ ᱢᱮᱱᱟᱜ ᱠᱷᱟᱱ ᱫᱟᱜ ᱨᱮᱭᱟᱜ ᱵᱮᱥ ᱵᱮᱵᱚᱥᱛᱷᱟ ᱨᱮᱭᱟᱜ ᱠᱩᱠᱞᱤᱧ ᱢᱮᱛᱟ ᱟᱠᱚᱣᱟ

ᱥᱮ ᱟᱞᱮ ᱡᱟᱦᱟᱱᱟᱜ ᱵᱮᱵᱚᱥᱛᱷᱟ ᱨᱮᱭᱟᱜ ᱠᱟᱛᱷᱟ ᱠᱚ ᱮᱢᱟ ᱞᱮᱭᱟ ᱚᱱᱟ ᱠᱚ ᱧᱮᱞ ᱵᱟᱲᱟ ᱠᱟᱛᱮᱫ ᱜᱮ ᱪᱟᱥᱵᱟᱥ ᱦᱚᱸ ᱵᱟᱭ ᱦᱩᱭ ᱫᱟᱲᱮᱭᱟᱜ ᱠᱟᱱᱟ ᱥᱮ ᱡᱚᱢᱟᱜ ᱠᱚᱦᱚᱸ ᱟᱹᱰᱤ ᱠᱚᱥᱴᱚ ᱦᱩᱭᱩᱜᱼᱟ ᱥᱟᱶ ᱥᱟᱶᱛᱮ ᱪᱟᱥ ᱞᱟᱹᱜᱤᱫ ᱵᱩᱞᱟᱹᱱ ᱦᱚᱸ ᱥᱟᱺᱜᱤᱧ ᱨᱮᱜᱮ ᱦᱮᱱᱟᱜᱼᱟ ᱟᱨ ᱚᱱᱟ ᱟᱹᱜᱩ ᱞᱟᱹᱜᱤᱫ ᱦᱚᱸ ᱯᱩᱭᱥᱟᱹ ᱥᱮ ᱴᱟᱠᱟ ᱞᱟᱜᱟᱜᱼᱟ ᱚᱱᱟ ᱠᱚᱥᱴᱚ ᱠᱚ ᱥᱩᱠᱷ ᱫᱩᱠᱷ ᱥᱮ ᱟᱞᱮ ᱜᱚᱲᱚ ᱮᱢ ᱞᱟᱹᱜᱤᱫ ᱥᱟᱱᱟᱢ ᱠᱚᱴᱷᱮᱱ ᱟᱨᱫᱟᱥ

ᱠᱟᱛᱮ ᱜᱮ ᱦᱩᱭ ᱫᱟᱲᱮᱭᱟᱜᱼᱟ